ᱟᱞᱮ ᱟᱹᱛᱩ ᱴᱚᱴᱷᱟ ᱨᱮ ᱠᱷᱮᱞᱳᱰ ᱫᱚ ᱟᱹᱰᱤ ᱡᱳᱨ ᱜᱮ ᱵᱟᱹᱲᱛᱤ ᱪᱟᱞᱟᱜ ᱠᱟᱱᱟ ᱪᱮᱫᱟᱜ ᱥᱮ ᱱᱚᱶᱟ ᱴᱚᱴᱷᱟᱨᱮ ᱠᱷᱮᱞᱳᱰ ᱫᱚ ᱠᱷᱩᱵ ᱦᱚᱲ ᱠᱚ ᱠᱩᱥᱤᱭᱟᱜᱼᱟ ᱡᱟᱦᱟᱸ ᱫᱚ ᱥᱚᱨᱤᱨ ᱨᱮᱦᱚᱸ ᱵᱷᱟᱜᱤ ᱠᱚ ᱢᱚᱱᱮᱭᱟᱜᱼᱟ ᱥᱟᱶᱛᱮ ᱯᱷᱩᱴᱵᱚᱞ ᱠᱨᱤᱠᱮᱴ ᱵᱷᱚᱞᱤ ᱟᱹᱰᱤ ᱟᱭᱢᱟ ᱜᱮᱢ ᱢᱮᱱᱟᱜᱼᱟ ᱡᱟᱦᱟᱸᱭ ᱡᱮᱢᱚᱱ ᱡᱟᱦᱟᱴᱟᱜ ᱜᱮ ᱟᱭᱟᱜ ᱢᱚᱱᱮ ᱠᱷᱚᱡᱟᱜ ᱮ ᱠᱩᱥᱤᱭᱟᱜᱼᱟ ᱚᱱᱟ ᱜᱮ ᱠᱷᱮᱞᱳᱰ ᱜᱮᱭᱟᱭ ᱵᱚᱞ ᱜᱨᱟᱣᱩᱱᱰ ᱦᱚᱸ ᱟᱹᱰᱤ ᱟᱭᱢᱟ ᱢᱮᱱᱟᱜ ᱛᱟᱞᱮᱭᱟ ᱯᱷᱩᱴᱵᱚᱞ ᱠᱚᱫᱚ ᱯᱷᱩᱴᱵᱚᱞ ᱴᱷᱮᱱ ᱠᱚ ᱪᱟᱞᱟᱜᱼᱟ ᱵᱷᱚᱞᱤ ᱠᱚᱫᱚ ᱵᱷᱚᱞᱤ ᱴᱷᱮᱱ ᱚᱱᱠᱟ ᱜᱮ ᱡᱮᱡᱟᱨ ᱡᱟᱦᱟᱸ ᱴᱷᱮᱱ ᱜᱮ ᱪᱟᱞᱟᱣ ᱠᱟᱛᱮᱫ ᱠᱷᱮᱞᱳᱰ ᱥᱮᱸᱲᱟᱭᱮᱫᱟ ᱠᱤᱱᱛᱩ ᱱᱚᱶᱟ ᱛᱟᱞᱟᱨᱮ ᱢᱤᱫᱴᱟᱝ ᱥᱚᱵᱷᱟᱯᱚᱛᱤ ᱞᱮ ᱫᱚᱦᱚ ᱟᱠᱟᱫᱮᱭᱟ ᱩᱱᱤ ᱥᱚᱵᱷᱟᱯᱚᱛᱤ ᱴᱷᱮᱱ ᱡᱳᱜᱟᱡᱳᱠ ᱞᱟᱹᱜᱤᱫ ᱦᱟᱹᱡᱩᱜ ᱦᱩᱭᱩᱜᱼᱟ ᱛᱟᱨᱯᱚᱨᱮ ᱡᱟᱦᱟᱭ ᱡᱟᱦᱟ ᱥᱮᱱᱮ ᱪᱟᱞᱟᱣ ᱫᱟᱲᱮᱭᱟᱜᱼᱟ